ᱤᱧ ᱡᱤᱭᱚᱱ ᱨᱮ ᱟᱭᱢᱟ ᱞᱮᱠᱟᱱᱟᱜ ᱢᱟᱨᱟᱝ ᱪᱮᱞᱮᱧᱡ ᱨᱮᱧ ᱥᱟᱢᱟᱝ ᱟᱠᱟᱱᱟ ᱚᱱᱟ ᱢᱚᱫᱫᱷᱮ ᱨᱮ ᱢᱤᱫᱴᱮᱱ ᱫᱚ ᱦᱩᱭᱩᱜ ᱠᱟᱱᱟ ᱢᱤᱫᱴᱮᱱ ᱤᱧᱟᱜ ᱯᱷᱟᱭᱱᱮᱞ ᱮᱠᱥᱟᱢ ᱛᱟᱦᱮᱸ ᱠᱟᱱᱛᱤᱧᱟᱹ ᱟᱨ ᱩᱱ ᱦᱤᱞᱟᱹᱜ ᱜᱮ ᱤᱧ ᱟᱭᱩ ᱦᱚᱸ ᱵᱩᱜᱤ ᱛᱮᱭ ᱨᱩᱭᱟᱹᱜ ᱠᱟᱱ ᱛᱟᱦᱮᱸᱱᱟ ᱟᱨ ᱩᱱᱤ ᱦᱟᱥᱯᱟᱛᱟᱞ ᱦᱚᱸ ᱤᱫᱤ ᱦᱩᱭᱩᱜᱼᱟ ᱟᱨ ᱚᱲᱟᱜ ᱨᱮ ᱚᱠᱚᱭ ᱦᱚᱸ ᱵᱟᱠᱩ ᱛᱟᱦᱮᱸᱠᱟᱱᱟ ᱤᱧ ᱜᱤᱧ ᱛᱟᱦᱮᱸᱠᱟᱱᱟ ᱥᱟᱯᱲᱟᱜ ᱛᱟᱦᱮᱸᱱᱟ ᱯᱚᱨᱤᱠᱠᱷᱟ ᱮᱢ ᱪᱟᱞᱟᱜ ᱞᱟᱹᱜᱤᱫ ᱚᱱᱟᱛᱮ ᱤᱧ ᱫᱚ ᱟᱹᱰᱤ ᱪᱮᱞᱮᱧᱡ ᱨᱮᱧ ᱯᱟᱲᱟᱣ ᱞᱤᱱᱟ ᱵᱟᱹᱧ ᱵᱩᱡ ᱫᱟᱲᱮᱭᱟᱜ ᱠᱟᱱ ᱛᱟᱦᱮᱸᱱᱟ ᱯᱚᱨᱤᱠᱠᱷᱟ ᱮᱢ ᱤᱧ ᱪᱟᱞᱟᱣ ᱫᱟᱲᱮᱭᱟᱜ ᱼᱟ ᱥᱮ ᱵᱟᱹᱧ ᱪᱟᱞᱟᱣ ᱫᱟᱲᱮᱭᱟᱜᱼᱟ ᱚᱱᱟᱛᱮ ᱯᱟᱹᱦᱤᱞ ᱫᱚ ᱤᱧ ᱜᱚᱜᱚ ᱦᱟᱥᱯᱟᱛᱟᱞᱤᱧ ᱤᱫᱤ ᱞᱟᱦᱟᱧ ᱪᱤᱱᱛᱟᱹ ᱠᱮᱫᱟ ᱤᱧ ᱟᱭᱳ ᱞᱟᱦᱟ ᱦᱟᱥᱯᱟᱛᱟᱞ ᱤᱧ ᱤᱫᱤ ᱠᱤᱫᱤᱭᱟ ᱚᱱᱟ ᱢᱚᱫᱷᱮ ᱨᱮ ᱯᱟᱸᱪ ᱢᱤᱱᱤᱴ ᱜᱟᱱ ᱵᱟᱠᱤ ᱛᱟᱸᱦᱮᱠᱟᱱᱟ ᱮᱠᱥᱟᱢ ᱥᱩᱨᱩ ᱞᱟᱹᱜᱤᱫ ᱟᱨ ᱤᱧ ᱚᱱᱟ ᱢᱚᱫᱫᱷᱮ ᱨᱮᱧ ᱦᱟᱥᱯᱟᱛᱟᱞ ᱠᱷᱚᱱ ᱥᱟᱭᱠᱮᱞ ᱛᱮ ᱦᱮᱡ ᱜᱚᱞ ᱮᱱᱟᱭᱤᱧ ᱯᱚᱨᱤᱠᱠᱷᱟ ᱦᱚᱞ ᱨᱮ ᱚᱱᱟ ᱫᱚ ᱤᱧ ᱴᱷᱮᱡ ᱟᱹᱰᱤ ᱢᱟᱨᱟᱝ ᱪᱮᱞᱮᱧᱡ ᱛᱟᱦᱮᱸ ᱠᱟᱱᱟ ᱯᱷᱟᱭᱱᱮᱞ ᱯᱚᱨᱤᱠᱠᱷᱟ ᱛᱤᱧ ᱚᱱᱟᱛᱮ ᱤᱧ ᱫᱚ ᱚᱱᱟ ᱢᱟᱨᱟᱝ ᱪᱮᱞᱮᱧᱡ ᱤᱧ ᱢᱮᱛᱟᱜᱼᱟ